ᱦᱟᱸ ᱨᱟᱸ ᱦᱮᱸ ᱨᱟᱱ ᱞᱟ ᱭ ᱞᱮᱠᱟ ᱛᱮᱫᱚ ᱥᱚᱢᱚᱥᱥᱟ ᱞᱟ ᱭᱢᱮ ᱪᱮᱫ ᱪᱤᱠᱟᱹ ᱟᱠᱟᱱᱟ

ᱟᱪᱪᱷᱟ ᱨᱟᱱ ᱞᱮᱠᱟ ᱛᱮᱫᱚ ᱨᱟᱱ ᱡᱚᱢ ᱦᱩᱭᱩᱜ ᱟ ᱡᱚᱫᱤ ᱨᱟᱱ ᱡᱚᱢ ᱠᱟᱛᱮ ᱦᱚᱸ ᱵᱟᱝ ᱵᱮᱥ ᱞᱮᱱ ᱠᱷᱟᱱ ᱫᱚ ᱚᱯᱟᱨᱮᱥᱚᱱ ᱦᱩᱭᱩᱜ ᱟ ᱚᱸ ᱠᱚᱢ ᱞᱮᱠᱟᱛᱮᱫᱚ ᱟᱢᱟᱜ ᱚᱱᱟ ᱥᱟᱥᱛᱷᱚ ᱥᱟᱛᱷᱤ ᱠᱟᱨᱰ ᱢᱮᱱᱟᱜ ᱛᱟᱢᱟ ᱚ ᱟᱪᱪᱷᱟ ᱟᱱᱟ ᱨᱮᱦᱚᱸ ᱜᱟᱱᱚᱜ ᱜᱮᱭᱟ ᱚᱱᱟᱛᱮᱫᱚ ᱠᱚᱢ ᱠᱷᱚᱨᱪᱟ ᱛᱮᱦᱚᱸ ᱦᱩᱭ ᱠᱚᱜ ᱟ ᱛᱚ ᱟᱱᱟᱛᱮ ᱜᱟᱱᱚᱜ ᱜᱮᱭᱟ ᱚᱱᱟ ᱥᱟᱥᱛᱷᱚ ᱥᱟᱛᱷᱤ ᱠᱟᱨᱰ ᱛᱮ ᱤᱫᱤ ᱞᱮᱠᱷᱟᱱ ᱛᱚ ᱦᱩᱭᱩᱜ ᱟ ᱚᱱᱟ ᱛᱮᱦᱚᱸ ᱤᱧ ᱱᱤᱛᱳᱜ ᱫᱚ ᱢᱤᱱᱟ ᱧᱟ ᱛᱮᱦᱮᱧ ᱜᱟᱯᱟ ᱫᱚ ᱫᱩᱲᱩᱵ ᱠᱟᱱ ᱱᱟ ᱧ ᱱᱚᱣᱟ ᱵᱚᱨᱫᱷᱚᱢᱟᱱ ᱨᱮ ᱟᱪᱪᱷᱟ ᱦᱩᱸᱢ ᱤᱧ ᱪᱟᱞᱟᱜ ᱠᱟᱱᱟ ᱱᱚᱣᱟ ᱯᱟᱱᱟᱜᱚᱲ ᱨᱮ ᱩᱸᱢ ᱯᱟᱱᱟᱜᱚᱲ ᱨᱮ ᱯᱚᱸᱪᱤᱥ ᱛᱟ ᱨᱤᱠᱷ ᱤᱧ ᱫᱩᱲᱩᱵᱚᱜ ᱟ ᱟᱸ ᱛᱤᱱᱴᱟ ᱠᱷᱚᱱ ᱛᱤᱱᱴᱟ ᱠᱷᱚᱱ ᱫᱩᱲᱩᱵᱚᱜᱼᱟ ᱧ ᱧᱤᱫᱟ ᱟᱴᱴᱟ ᱦᱮᱸ ᱦᱤᱡᱩᱜᱢᱮ ᱦᱮᱸ ᱦᱮᱸ ᱢᱤᱫᱽᱫᱷᱟᱣ ᱟᱢ ᱦᱤᱡᱩᱜᱢᱮ ᱤᱧᱤᱧ ᱧᱮᱞᱮᱫ ᱢᱮᱭᱟ ᱪᱮᱫ ᱪᱤᱠᱟᱹ ᱟᱠᱟᱱ ᱛᱟᱢᱟ ᱛᱤᱨᱮ ᱚᱠᱟᱴᱷᱮᱱ ᱨᱟᱠᱟᱵ ᱟᱠᱟᱫ ᱢᱮᱭᱟ ᱚᱱᱟ ᱞᱟ ᱭᱟ ᱧ ᱢᱮ ᱦᱟᱜ ᱤᱧ ᱧᱮᱞ ᱞᱮᱠᱷᱟᱱ ᱜᱮ ᱮᱢᱟᱢ ᱠᱟᱱᱟ ᱦᱟᱜ ᱨᱟᱱ ᱚᱻ ᱟᱪᱪᱷᱟ ᱟᱨ ᱟᱢᱫᱚ ᱟᱠᱟ ᱠᱷᱚᱱᱮᱢ ᱞᱟ ᱭᱮᱫ ᱠᱟᱱ ᱛᱟᱦᱮᱱᱛᱮ ᱵᱟ ᱵᱩᱨᱰᱟᱸᱜᱟ ᱠᱷᱚᱱᱮᱢ ᱢᱮᱱᱮᱜ ᱟ ᱚ ᱟᱪᱪᱷᱟ ᱟᱪᱪᱷᱟ ᱚᱢᱲᱟᱨᱜᱚᱲ ᱵᱟᱵᱩᱨᱰᱟᱸᱜᱟ ᱦᱚᱸ ᱚᱱᱛᱮ ᱪᱟᱞᱟᱣ ᱦᱩᱭ ᱵᱟᱲᱟᱣᱟᱠᱟᱱ ᱜᱮᱭᱟ ᱢᱟᱡᱷᱮ ᱢᱟᱡᱷᱮ ᱟᱸ ᱵᱟ ᱵᱩᱨ ᱰᱟᱸᱜᱟ ᱠᱷᱚᱱ ᱟᱨ ᱛᱤᱥ ᱠᱷᱚᱱ ᱦᱩᱭᱩᱜ ᱠᱟᱱ ᱛᱟᱢᱟ ᱟᱱᱟ ᱡᱟᱦᱟᱸ ᱯᱷᱚᱲᱟᱢ ᱞᱟ ᱭᱮᱫᱟ ᱟᱱᱟ ᱛᱤᱥ ᱠᱷᱚᱱ ᱟᱨᱠᱤ ᱮᱦᱚᱵ ᱠᱟᱱ ᱛᱟᱢᱟ ᱵᱚᱪᱷᱚᱨ ᱜᱟᱱ ᱦᱩᱭᱮᱱᱟ ᱩᱸ ᱚᱻ ᱛᱟᱦᱚᱞᱮ ᱢᱟ ᱦᱟᱸᱜ ᱦᱤᱡᱩᱜ ᱢᱮ ᱦᱟᱜ ᱤᱧ ᱚᱱᱟ ᱟᱸ ᱯᱸᱪᱤᱥ ᱛᱟᱨᱤᱠᱷ ᱦᱟᱜ ᱚᱸᱰᱮᱧ ᱫᱩᱲᱩᱵᱚᱜ ᱠᱟᱱᱟ ᱚᱸᱰᱮᱜᱮ ᱧᱮᱞ ᱢᱤᱭᱟ ᱧ ᱦᱮᱸ ᱢᱟ ᱛᱟᱦᱚᱞᱮ ᱦᱩᱸ